ᱤᱧᱟᱹᱜ ᱡᱤᱭᱚᱱ ᱵᱟᱵᱚᱛ ᱛᱮ ᱤᱧᱟᱹᱜ ᱧᱩᱛᱩᱢ ᱢᱚᱱᱚ ᱦᱟᱸᱥᱫᱟ ᱟᱛᱳ ᱫᱚ ᱰᱩᱝᱨᱤ ᱜᱷᱩᱴᱩ ᱤᱧᱟᱹᱜ ᱡᱤᱭᱚᱱ ᱨᱮ ᱡᱟᱦᱟᱸ ᱪᱟᱞᱟᱣ ᱟᱠᱟᱱᱟ ᱥᱮ ᱯᱟᱨᱚᱢ ᱟᱠᱟᱱᱟ ᱟᱹᱰᱤ ᱠᱚᱥᱴᱚ ᱨᱮᱱᱟᱜ ᱟᱹᱰᱤ ᱥᱟᱥᱮᱛ ᱨᱮᱱᱟᱜ ᱱᱚᱣᱟ ᱡᱤᱭᱚᱱ ᱨᱮ ᱡᱟᱦᱟᱸ ᱛᱤ ᱡᱟᱦᱟᱸ ᱛᱤᱧ ᱩᱰᱩᱝ ᱫᱟᱜ ᱥᱤᱛᱟ ᱧᱩ ᱠᱟᱛᱮᱜ ᱜᱮ ᱵᱟᱧᱪᱟᱣ ᱥᱮ ᱦᱟᱨᱟ ᱵᱩᱨᱩ ᱟᱠᱟᱱᱟ ᱞᱮ ᱟᱞᱮᱭᱟᱜ ᱵᱟᱹᱫ ᱵᱟᱹᱭᱦᱟᱹᱲ ᱯᱤᱲᱦᱟ ᱜᱚᱰᱟ ᱵᱮᱰᱟ ᱜᱚᱴᱟ ᱜᱮ ᱜᱷᱩᱴᱩ ᱜᱮ ᱛᱟᱞᱮᱭᱟ ᱚᱱᱟᱛᱮ ᱦᱳᱲᱳ ᱠᱚᱜᱮ ᱵᱟᱝ ᱞᱮ ᱟᱨᱡᱟᱣ ᱫᱟᱲᱮᱭᱟᱜᱼᱟ ᱚᱱᱟᱛᱮ ᱦᱳᱲᱳ ᱪᱟᱣᱞᱮ ᱥᱟᱨᱟ ᱵᱚᱪᱷᱚᱨ ᱵᱟᱝ ᱞᱮ ᱡᱚᱢ ᱠᱩᱲᱟᱹᱣ ᱟᱞᱮ ᱫᱚ ᱠᱟᱛᱮ ᱜᱮ ᱟᱹᱰᱤ ᱠᱚᱥᱴᱚ ᱥᱟᱥᱮᱛ ᱠᱟᱛᱮᱜ ᱞᱮ ᱦᱟᱨᱟ ᱵᱩᱨᱩ ᱟᱠᱟᱱᱟ ᱚᱱᱟᱛᱮ ᱟᱞᱮᱭᱟᱜ ᱡᱤᱭᱚᱱ ᱫᱚ ᱱᱚᱝᱠᱟ ᱠᱟᱛᱮ ᱜᱮ ᱠᱷᱟᱸᱰᱟᱣ ᱟᱠᱟᱱᱟ